ᱤᱧᱟᱹᱜ ᱱᱚᱝᱠᱟ ᱡᱟᱦᱟᱸ ᱥᱟᱸᱜᱷᱟᱨ ᱫᱟᱬᱟᱱ ᱨᱮᱱᱟᱜ ᱥᱩᱠ ᱤᱧᱟᱹᱜ ᱡᱚᱛᱚ ᱠᱷᱚᱱᱟᱜ ᱠᱩᱥᱤ ᱨᱟᱹᱥᱠᱟᱹ ᱞᱮᱠᱟᱱᱟᱜ ᱡᱟᱭᱜᱟ ᱫᱚ ᱦᱩᱭᱩᱜᱫ ᱠᱟᱱᱟ ᱵᱤᱨ ᱵᱩᱨᱩ ᱥᱟᱶᱼᱥᱟᱶᱛᱮ ᱡᱟᱦᱟᱸ ᱱᱮᱪᱟᱨᱮᱞ ᱯᱨᱟᱠᱨᱤᱛᱤᱠ ᱫᱨᱤᱥᱥᱚ ᱧᱮᱞ ᱚᱱᱟ ᱜᱮ ᱤᱧ ᱟᱹᱰᱤ ᱤᱭᱟᱹ ᱥᱟᱱᱟᱭᱤᱧᱟᱹ ᱟᱨ ᱡᱟᱦᱟᱸ ᱫᱚ ᱥᱚᱢᱩᱫᱽᱫᱨᱚ ᱫᱚᱨᱭᱟ ᱵᱤᱨ ᱨᱮᱱ ᱡᱤᱵᱽᱼᱡᱤᱭᱟᱹᱞᱤ ᱱᱩᱠᱩ ᱠᱚ ᱟᱹᱰᱤ ᱧᱮᱧᱮᱞ ᱥᱟᱱᱟᱧᱟ ᱠᱟᱨᱚᱱ ᱟᱵᱚ ᱫᱚ ᱫᱳᱭᱱᱳᱱᱫᱤᱱ ᱡᱤᱵᱚᱱ ᱨᱮ ᱟᱵᱚ ᱫᱚ ᱱᱤᱡᱮᱨᱟᱜ ᱠᱟᱹᱢᱤ ᱠᱷᱟᱹᱛᱤᱨ ᱛᱮ ᱟᱵᱚ ᱦᱚᱲ ᱥᱟᱶ ᱦᱚᱲ ᱜᱷᱮᱥᱟᱼᱜᱷᱮᱥᱟ ᱛᱮ ᱟᱵᱚ ᱢᱟᱱᱮ ᱯᱷᱟᱸᱠᱟ ᱯᱷᱟᱸᱠᱟ ᱚᱱᱛᱮ ᱱᱚᱛᱮ ᱫᱟᱬᱟ ᱨᱮᱱᱟᱜ ᱥᱮ ᱠᱤᱪᱷᱩ ᱥᱚᱢᱚᱭ ᱮᱠᱞᱟ ᱛᱟᱦᱮᱱ ᱨᱮᱱᱟᱜ ᱥᱚᱢᱚᱭ ᱜᱮ ᱵᱟᱵᱚᱱ ᱧᱟᱢᱟ ᱟᱨ ᱟᱵᱚ ᱡᱟᱦᱟᱸ ᱛᱤᱱᱟᱹᱜ ᱜᱮ ᱠᱟᱹᱢᱤ ᱞᱟᱸᱜᱟ ᱨᱮᱵᱚᱱ ᱛᱟᱦᱮᱱ ᱨᱮᱦᱚᱸ ᱟᱵᱚᱣᱟᱜ ᱢᱚᱱᱮ ᱫᱚ ᱠᱤᱱᱛᱩᱭ ᱠᱷᱚᱡᱟ ᱤᱧ ᱠᱤᱪᱷᱩ ᱜᱷᱟᱹᱲᱤᱡ ᱡᱩᱫᱤ ᱟᱨᱟᱢ ᱛᱤᱧ ᱛᱟᱦᱮᱱᱟ ᱤᱧ ᱤᱧ ᱢᱚᱛᱚᱧ ᱛᱟᱦᱮᱸ ᱫᱟᱲᱮᱭᱟᱜᱼᱟ ᱛᱟᱦᱞᱮ ᱠᱷᱟᱱ ᱟᱹᱰᱤ ᱜᱮ ᱵᱮᱥ ᱠᱚᱜᱼᱟ ᱚᱱᱟ ᱫᱚ ᱤᱧ ᱠᱷᱟᱹᱛᱤᱨ ᱫᱚ ᱵᱟᱝ ᱟᱵᱚ ᱥᱟᱱᱟᱢ ᱦᱚᱲ ᱜᱮᱵᱚᱱ ᱡᱟᱪᱟᱭᱟ ᱢᱮᱱᱠᱷᱟᱱ ᱡᱟᱦᱟᱸᱭ ᱠᱚ ᱦᱚᱲ ᱠᱚᱫᱚ ᱵᱤᱞᱰᱤᱝ ᱨᱮᱠᱚ ᱛᱟᱦᱮᱱᱟ ᱩᱱᱠᱩ ᱫᱚ ᱚᱱᱠᱟᱱᱟᱜ ᱫᱟᱬᱟ ᱨᱮᱱᱟᱜ ᱥᱩᱡᱳᱜᱽ ᱵᱟᱝᱠᱚ ᱧᱟᱢᱟ ᱩᱱᱠᱩ ᱫᱚ ᱵᱚᱪᱷᱚᱨ ᱨᱮ ᱢᱤᱫ ᱫᱷᱟᱣ ᱥᱮ ᱱᱚᱝᱠᱟ ᱵᱚᱪᱷᱚᱨ ᱨᱮ ᱵᱟᱨ ᱫᱷᱟᱣ ᱠᱚ ᱫᱟᱬᱟᱱᱟ ᱟᱨ ᱟᱵᱚ ᱡᱟᱦᱟᱸ ᱟ ᱛᱩᱼᱴᱚᱞᱟ ᱦᱚᱲ ᱵᱚᱱ ᱛᱟᱦᱮᱱᱟ ᱟᱵᱚ ᱫᱚ ᱥᱟᱨᱟ ᱫᱤᱱ ᱠᱤᱱᱛᱩ ᱟᱹᱰᱤ ᱱᱟᱯᱟᱭ ᱡᱟᱭᱜᱟ ᱨᱮ ᱢᱮᱱᱟᱜ ᱵᱚᱱᱟ ᱟᱵᱚ ᱫᱚ ᱥᱚᱵᱽ ᱥᱚᱢᱚᱭ ᱜᱮ ᱵᱤᱨ ᱵᱷᱤᱛᱤᱨ ᱨᱮ ᱨᱮᱵᱚᱱ ᱛᱟᱦᱮᱱ ᱠᱟᱱᱟ ᱟᱵᱚ ᱚᱲᱟᱜ ᱞᱟᱛᱟᱨ ᱞᱟᱛᱟᱨ ᱛᱮᱜᱮ ᱜᱟᱰᱟ ᱟᱹᱛᱩᱜ ᱠᱟᱱᱟ ᱵᱤᱨ ᱪᱮᱬᱮᱭᱟᱜ ᱨᱟᱜ ᱵᱚᱱ ᱟᱸᱡᱚᱢᱫᱟ ᱟᱹᱰᱤ ᱨᱟᱹᱥᱠᱟᱹ ᱵᱩᱡᱷᱟᱹᱜ ᱠᱟᱱᱟ ᱤᱧ ᱦᱚᱸ ᱚᱱᱠᱟ ᱜᱮ ᱢᱤᱫ ᱫᱷᱟᱣᱤᱧ ᱪᱟᱞᱟᱣ ᱞᱮᱱᱟ ᱟᱞᱮ ᱥᱩᱨ ᱨᱮᱜᱮ ᱱᱚᱰᱮ ᱢᱤᱫᱴᱟᱝ ᱵᱩᱨᱩ ᱢᱮᱱᱟᱜᱼᱟ ᱚᱱᱟ ᱵᱩᱨᱩᱧ ᱪᱟᱞᱟᱣ ᱞᱮᱱᱟ ᱡᱟᱦᱟᱸ ᱥᱮᱸᱫᱽᱨᱟ ᱫᱤᱱ ᱦᱤᱞᱳᱜ ᱟᱨ ᱤᱱᱟᱹ ᱦᱤᱞᱳᱜ ᱤᱧᱟᱜ ᱡᱤᱵᱚᱱ ᱨᱮ ᱟᱹᱰᱤ ᱜᱚᱴᱟᱝ ᱟᱭᱢᱟ ᱟᱭᱢᱟ ᱫᱟᱨᱩᱱ ᱫᱟᱨᱩᱱ ᱡᱤᱵᱚᱱ ᱜᱷᱚᱴᱟᱣ ᱠᱟᱱᱟ ᱤᱧ ᱚᱝᱠᱟ ᱛᱤᱥ ᱦᱚᱸ ᱵᱟᱹᱧ ᱪᱤᱱᱛᱟᱹ ᱫᱟᱲᱭᱟᱜ ᱛᱟᱦᱱ ᱡᱮ ᱱᱚᱝᱠᱟ ᱚᱱᱛᱮ ᱫᱟᱬᱟᱱᱤᱧ ᱥᱮᱱ ᱠᱚᱜᱼᱟ ᱟᱨ ᱤᱧ ᱥᱟᱶ ᱱᱚᱝᱠᱟ ᱦᱩᱭᱩᱜᱼᱟ ᱵᱤᱨ ᱨᱮᱱ ᱪᱮᱬᱮ ᱪᱤᱯᱨᱩᱫ ᱤᱧ ᱵᱟᱱᱟᱢᱤᱧ ᱤᱫᱤᱭ ᱠᱟᱫᱟ ᱮᱨᱯᱚᱨ ᱵᱟᱱᱟᱢ ᱤᱫᱤ ᱠᱟᱛᱮᱫ ᱤᱧ ᱫᱚ ᱮᱠᱞᱟ ᱱᱤ ᱩᱱ ᱜᱤᱧ ᱫᱩᱲᱩᱵ ᱠᱟᱱᱟ ᱟᱨ ᱚᱸᱰᱮ ᱤᱧ ᱤᱧ ᱢᱚᱛᱚ ᱥᱮᱨᱮᱧ ᱥᱮᱨᱮᱧ ᱛᱤᱧ ᱵᱟᱱᱟᱢᱮᱫ ᱛᱟᱦᱮᱱ ᱢᱮᱱᱠᱷᱟᱱ ᱵᱤᱨ ᱨᱮᱱ ᱡᱟᱦᱟᱸᱛᱤᱱᱟᱹᱜ ᱜᱮ ᱡᱤᱵᱽᱼᱡᱤᱭᱟᱹᱞᱤ ᱢᱮᱱᱟᱜ ᱠᱚᱣᱟ ᱪᱮᱬᱮ ᱪᱤᱯᱨᱩᱫ ᱢᱮᱱᱟᱜ ᱠᱚᱣᱟ ᱩᱱᱠᱩ ᱚᱱᱟ ᱠᱚᱨᱮ ᱤᱧ ᱡᱟᱦᱟᱸ ᱛᱤᱱᱟᱹᱜ ᱵᱷᱳᱨ ᱵᱟᱱᱟᱢᱤᱧ ᱵᱟᱡᱟᱣᱫᱟ ᱤᱱᱟᱹᱜ ᱵᱷᱳᱨ ᱩᱱᱠᱩ ᱫᱚ ᱟᱹᱰᱤ ᱪᱩᱯᱪᱟᱯ ᱜᱮ ᱢᱮᱱᱟᱜ ᱠᱚᱣᱟ ᱩᱱᱠᱩ ᱦᱳᱭᱛᱳ ᱤᱧᱟᱹᱜ ᱵᱟᱱᱟᱢ ᱨᱟᱦᱟ ᱠᱚ ᱟᱸᱡᱚᱢᱫᱟ ᱟᱨ ᱟᱠᱚ ᱦᱚᱸ ᱱᱚᱝᱠᱟ ᱠᱚ ᱪᱮᱥᱴᱟᱭᱫᱟ ᱡᱚᱠᱷᱚᱱ ᱜᱮ ᱤᱧᱟᱹᱜ ᱵᱟᱱᱟᱢ ᱥᱟᱰᱮᱧ ᱛᱷᱤᱨᱮᱫᱟ ᱩᱱ ᱫᱚ ᱟᱠᱚ ᱡᱮᱼᱡᱚᱱ ᱛᱮᱠᱚ ᱟᱠᱚ ᱦᱚᱸ ᱟᱠᱚ ᱞᱮᱠᱟ ᱠᱚ ᱠᱤᱪᱤᱨᱼᱢᱤᱪᱤᱨᱚᱜ ᱠᱟᱱᱟ ᱛᱚ ᱩᱱ ᱨᱮ ᱤᱧᱤᱧ ᱵᱩᱡᱷᱟᱹᱣ ᱧᱟᱢ ᱠᱮᱫᱟ ᱡᱮ ᱢᱤᱫᱴᱟᱱ ᱦᱚᱲ ᱪᱷᱟᱲᱟ ᱚᱸᱰᱮ ᱥᱮᱱᱚᱜᱼᱟᱭ ᱟᱨ ᱟᱡ ᱱᱤᱡᱮᱨ ᱢᱚᱛᱚ ᱞᱮᱠᱟᱛᱮ ᱚᱱᱟ ᱵᱤᱨ ᱨᱮ ᱡᱟᱦᱟᱱᱟᱜ ᱜᱮ ᱟᱣᱟᱡᱟᱭ ᱥᱮ ᱱᱤᱡᱮᱨᱟᱜ ᱜᱟᱹᱦᱤᱨ ᱢᱚᱱᱮᱛᱮ ᱡᱟᱦᱟᱱᱟᱜᱼᱮ ᱥᱤᱨᱤᱧᱟᱭ ᱥᱮ ᱨᱩᱭᱟᱭ ᱛᱟᱦᱞᱮ ᱵᱤᱨ ᱨᱮᱱ ᱡᱤᱵᱽᱼᱡᱤᱭᱟᱹᱞᱤ ᱠᱚᱦᱚᱸ ᱚᱱᱟ ᱟᱹᱰᱤ ᱢᱚᱱᱮ ᱠᱮᱴᱮᱡ ᱠᱟᱛᱮᱫ ᱠᱚ ᱟᱸᱡᱚᱢᱟ ᱟᱨ ᱯᱟᱞᱮ ᱦᱳᱭᱛᱳ ᱩᱱᱠᱩ ᱦᱚᱸ ᱟᱵᱚ ᱦᱚᱲ ᱞᱮᱠᱟ ᱜᱮ ᱟᱵᱚᱣᱟᱜ ᱪᱤᱱᱛᱟᱹ ᱵᱷᱟᱵᱽᱱᱟ ᱛᱟᱠᱚ ᱢᱮᱱᱟᱠᱚ ᱥᱚᱵᱽ ᱥᱚᱢᱚᱭ ᱛᱚ ᱟᱵᱚ ᱫᱚ ᱟᱵᱚᱣᱟᱜ ᱱᱤᱡᱮᱨ ᱞᱮᱠᱟ ᱜᱮᱵᱚᱱ ᱨᱟᱜ ᱵᱟᱲᱟᱭᱫᱟ ᱥᱮᱵᱚᱱ ᱥᱮᱨᱮᱧ ᱵᱟᱲᱟᱭᱮᱫᱟ ᱛᱟᱦᱞᱮ ᱢᱤᱫᱴᱟᱱ ᱢᱟᱹᱱᱢᱤ ᱥᱮᱴᱮᱨ ᱟᱠᱟᱱᱟᱭ ᱩᱱᱤ ᱡᱮ ᱟᱵᱚ ᱛᱟᱞᱟ ᱨᱮ ᱢᱤᱫᱴᱟᱝ ᱥᱮᱨᱮᱧᱮ ᱫᱚᱦᱚᱣᱟᱵᱚᱱ ᱠᱟᱱᱟ ᱥᱮ ᱩᱱᱤ ᱟᱵᱚᱭ ᱟᱸᱡᱚᱢ ᱦᱚᱪᱚᱭᱮᱫ ᱵᱚᱱᱟ ᱦᱚᱪᱚ ᱟᱹᱰᱤ ᱜᱮ ᱱᱟᱯᱟᱭ ᱚᱱᱟᱛᱮ ᱩᱱᱠᱩ ᱦᱳᱭᱛᱳ ᱤᱧᱟᱹᱜ ᱤᱱᱟᱹᱦᱤᱞᱳᱜ ᱥᱮᱨᱮᱧ ᱨᱟᱦᱟ ᱪᱮᱫᱚᱜ ᱥᱟᱱᱟᱭᱮᱫ ᱠᱚ ᱛᱟᱦᱮᱱᱟ ᱥᱮ ᱤᱧᱟᱹᱜ ᱵᱟᱱᱟᱢ ᱥᱟᱰᱮ ᱪᱮᱫᱚᱜ ᱥᱟᱱᱟᱭᱮᱫ ᱠᱚ ᱛᱟᱦᱮᱸᱫ ᱤᱧ ᱫᱚ ᱤᱱᱟᱹ ᱦᱤᱞᱳᱜ ᱫᱚ ᱥᱟᱢᱟᱱ ᱠᱚᱫᱚ ᱵᱮᱥᱤ ᱠᱤᱪᱷᱩ ᱫᱚ ᱪᱮᱫ ᱦᱚᱸ ᱵᱟᱹᱧ ᱤᱫᱤ ᱞᱮᱫᱟ ᱛᱤᱨᱭᱳ ᱟᱨ ᱵᱟᱱᱟᱢ ᱛᱟᱦᱮᱸᱠᱟᱱ ᱛᱤᱧᱟᱹ ᱟᱨ ᱧᱩ ᱫᱟᱜ ᱵᱳᱛᱳᱞ ᱛᱟᱦᱮᱸ ᱠᱟᱱ ᱛᱤᱧᱟᱹ ᱟᱨ ᱤᱧᱟᱹᱜ ᱡᱚᱢᱟᱜ ᱛᱟᱦᱮᱸᱠᱟᱱ ᱛᱤᱧᱟᱹ ᱚᱱᱟ ᱵᱟᱫᱮ ᱤᱧᱟᱹᱜ ᱥᱚᱵᱽ ᱥᱚᱢᱚᱭ ᱛᱟᱦᱮᱱᱟ ᱢᱳᱵᱟᱭᱤᱞ ᱡᱟᱦᱟᱸᱫᱚ ᱩᱱᱠᱩ ᱪᱮᱬᱮ ᱪᱤᱯᱨᱩᱫ ᱡᱟᱦᱟᱸᱭ ᱫᱚ ᱢᱤᱫ ᱥᱚᱸᱜᱮ ᱛᱮ ᱢᱮᱱᱟᱜ ᱠᱤᱱᱟᱹ ᱩᱱᱠᱤᱱ ᱠᱤᱱ ᱯᱷᱳᱴᱳ ᱵᱟᱲᱟᱭᱮᱫ ᱠᱤᱱᱟ ᱮᱨᱯᱚᱨ ᱛᱩᱲ ᱡᱟᱦᱟᱸᱭ ᱫᱚ ᱦᱩᱰᱤᱧ ᱦᱩᱰᱤᱧ ᱵᱟᱹᱪᱪᱩ ᱜᱮᱭᱟ ᱠᱚ ᱩᱱᱠᱩ ᱫᱚ ᱤᱧ ᱥᱟᱢᱟᱝ ᱨᱮ ᱦᱮᱡ ᱠᱟᱛᱮᱫ ᱪᱤᱨᱼᱪᱤᱨ ᱠᱚ ᱨᱟᱜ ᱵᱟᱲᱟᱣᱟᱹᱧ ᱠᱟᱱᱟ ᱤᱱᱟᱹ ᱦᱤᱞᱳᱜ ᱤᱧ ᱟᱹᱰᱤ ᱨᱟᱹᱥᱠᱟᱹᱧ ᱵᱩᱡᱮᱫ ᱛᱟᱦᱮᱸᱠᱟᱱᱟ